ᱫᱷᱚᱨᱚᱢ ᱤᱫᱤ ᱠᱟᱛᱮᱫ ᱫᱚᱞᱤᱧ ᱥᱟᱱᱛᱟᱲ ᱦᱚᱯᱚᱱ ᱠᱟᱛᱮᱫ ᱢᱟᱱᱮ ᱥᱟᱨᱱᱟ ᱫᱷᱚᱨᱚᱢ ᱥᱟᱨᱱᱟ ᱫᱷᱚᱨᱚᱢ ᱜᱮ ᱱᱟᱯᱟᱭ ᱱᱤᱨᱳᱲ ᱥᱩᱞᱩᱠ ᱵᱩᱡᱷᱟᱹᱜ ᱛᱟᱦᱮᱸᱫ ᱥᱮᱫᱟᱭ ᱫᱚ ᱟᱨ ᱵᱟᱝ ᱱᱤᱛᱚᱜ ᱦᱚᱸ ᱚᱱᱟ ᱢᱟᱱᱟᱣ ᱵᱟᱛᱟᱣ ᱨᱮᱜᱮ ᱢᱮᱱᱟᱜ ᱟᱠᱟᱫ ᱞᱮᱭᱟ ᱛᱚ ᱱᱤᱛᱜ ᱜᱮᱥᱮ ᱟᱹᱰᱤᱜᱟᱱ ᱫᱷᱚᱨᱚᱢ ᱩᱰᱩᱠᱮᱱᱟ ᱛᱚᱵᱮ ᱨᱮᱦᱚᱸ ᱡᱟᱹᱥᱛᱤ ᱠᱟᱛᱮᱫ ᱟᱵᱚᱣᱟᱜ ᱫᱷᱚᱨᱚᱢ ᱫᱚ ᱥᱟᱨᱱᱟ ᱫᱷᱚᱨᱚᱢ ᱠᱟᱱ ᱜᱮᱭᱟ ᱥᱮ ᱵᱚᱸᱜᱟᱼᱵᱩᱨᱩ ᱫᱚ ᱡᱚᱛᱚ ᱜᱮᱠᱚ ᱵᱮᱥ ᱜᱮᱭᱟ ᱡᱮ ᱚᱠᱚᱭ ᱵᱚᱸᱜᱟᱼᱵᱩᱨᱩ ᱦᱚᱸ ᱵᱟᱠᱚ ᱵᱟᱹᱲᱤᱡᱼᱟ ᱩᱱᱠᱩ ᱠᱚᱫᱚ ᱡᱟᱦᱟᱸ ᱨᱮᱜᱮᱢ ᱪᱟᱞᱟᱜ ᱥᱟᱶᱛᱮ ᱜᱮᱠᱚ ᱪᱟᱞᱟᱜᱼᱟ ᱡᱟᱦᱟᱸ ᱨᱮᱜᱮᱢ ᱦᱚᱦᱚ ᱟᱠᱚ ᱚᱸᱰᱮ ᱜᱮᱠᱚ ᱟᱸᱡᱚᱢᱟ ᱛᱳ ᱚᱱᱟᱛᱤᱧ ᱵᱚᱸᱜᱟᱼᱵᱩᱨᱩ ᱫᱚ ᱩᱱᱤ ᱥᱮ ᱱᱩᱭ ᱚᱱᱠᱟᱱ ᱠᱟᱛᱷᱟ ᱫᱚ ᱵᱟᱝ ᱠᱟᱱᱟ ᱛᱳ ᱵᱚᱸᱜᱟᱼᱵᱩᱨᱩ ᱫᱚ ᱡᱚᱛᱚ ᱜᱮᱠᱚ ᱱᱟᱯᱟᱭ ᱜᱮᱭᱟ ᱛᱳ ᱟᱹᱞᱤᱧᱟᱜ ᱦᱤᱥᱟᱹᱵ ᱛᱮ ᱵᱟᱝ ᱟᱹᱞᱤᱧᱟᱜ ᱵᱮᱵᱷᱟᱨ ᱤᱫᱤ ᱠᱟᱛᱮᱫ ᱫᱚ ᱟᱹᱞᱤᱧ ᱫᱚᱞᱤᱧ ᱞᱟᱹᱭᱟ ᱡᱮ ᱵᱟᱝᱟ ᱫᱷᱚᱨᱚᱢ ᱫᱚ ᱥᱟᱨᱱᱟ ᱫᱷᱚᱨᱚᱢ ᱜᱮ ᱱᱤᱨᱳᱲᱟ ᱟᱨ ᱵᱟᱝ ᱱᱟᱯᱟᱭᱟ ᱡᱟᱦᱟᱸ ᱨᱮᱜᱮᱢ ᱥᱮᱱᱚᱜᱼᱟ ᱫᱷᱚᱨᱚᱢ ᱧᱩᱛᱩᱢ ᱤᱫᱤ ᱠᱟᱛᱮᱫ ᱜᱮ ᱚᱲᱟᱜ ᱠᱷᱚᱱᱮᱢ ᱩᱰᱩᱠᱚᱜᱼᱟ ᱡᱟᱦᱟᱸ ᱵᱚᱸᱜᱟᱼᱵᱩᱨᱩ ᱛᱷᱟᱱᱮᱢ ᱪᱟᱞᱟᱜ ᱨᱮᱦᱚᱸ ᱢᱟᱲᱟᱝ ᱱᱩᱠᱩ ᱜᱮᱢ ᱧᱩᱢ ᱦᱟᱞᱟᱝ ᱠᱚᱣᱟ ᱛᱟᱭᱚᱢ ᱛᱮ ᱡᱟᱦᱟᱸ ᱡᱟᱭᱜᱟᱢ ᱥᱮᱴᱮᱨ ᱠᱚᱜᱼᱟ ᱚᱱᱟ ᱡᱟᱭᱜᱟ ᱨᱮᱱ ᱵᱚᱸᱜᱟᱼᱵᱩᱨᱩᱢ ᱦᱚᱦᱚ ᱟᱠᱚᱣᱟ ᱡᱟᱦᱟᱸ ᱛᱤᱱᱟᱹᱜ ᱜᱚᱲᱚ ᱜᱚᱯᱲᱚ ᱠᱚ ᱮᱢᱟᱢᱟ ᱟᱨ ᱵᱟᱝ ᱮᱢ ᱦᱚᱦᱚ ᱟᱠᱚᱣᱟ ᱟᱸᱡᱚᱢᱟᱠᱚ ᱟᱢᱟᱜ ᱜᱚᱲᱚ ᱜᱚᱯᱲᱚ ᱛᱮᱞᱟ ᱠᱚ ᱮᱢᱟᱢᱟ